ᱦᱮᱸ ᱱᱟᱪᱚᱱᱤᱭᱟᱹ ᱠᱟᱱ ᱜᱤᱭᱟᱹᱧ ᱦᱮᱸ ᱮᱱᱮᱡ ᱜᱮᱭᱟᱞᱮ

ᱛᱩᱢᱫᱟᱜ ᱴᱟᱢᱟᱠ ᱢᱮᱱᱟᱜ ᱛᱟᱯᱮ ᱜᱮᱭᱟ ᱦᱮᱸ ᱦᱮᱸ ᱟᱫᱚ ᱛᱚᱵᱮ

ᱦᱮᱸ ᱟᱫᱚ ᱛᱚᱵᱮ ᱞᱮ ᱟᱹᱜᱩᱭᱟ ᱤᱭᱟᱹ ᱟᱹᱜᱩᱭ ᱛᱟᱯᱮᱭᱟᱞᱮ ᱟᱨ ᱮᱱᱮᱡ ᱟᱞᱮ ᱦᱮᱸ ᱟᱫᱚ ᱯᱚᱭᱥᱟ ᱠᱚᱫᱚ ᱛᱤᱱᱟᱹᱜ ᱜᱟᱱ ᱯᱮ ᱦᱟᱛᱟᱣᱟ ᱟᱨ ᱛᱚᱵᱮ ᱡᱚᱛᱚᱜᱮ ᱛᱚᱵᱮ ᱯᱮ ᱨᱩᱭᱟ ᱫᱚᱝ ᱞᱟᱸᱜᱽᱲᱮ ᱫᱩᱨᱩᱢ ᱡᱟᱜ ᱦᱮᱸ ᱦᱮᱸ ᱛᱚᱵᱮ ᱦᱤᱡᱩᱜ ᱯᱮ ᱦᱮᱸ ᱦᱚᱧ ᱩᱱᱠᱩ ᱠᱩᱞᱤ ᱢᱚᱬᱮ ᱦᱚᱲᱤᱧ ᱠᱩᱞᱤ ᱞᱮᱠᱚ ᱜᱮ ᱡᱩᱫᱤᱞᱮ ᱮᱱᱮᱡ ᱠᱷᱟᱱ ᱫᱚ ᱢᱚᱡᱽ ᱜᱮ ᱨᱟᱹᱥᱠᱟᱹᱜ ᱟᱵᱚᱱ ᱦᱮᱸ ᱦᱮᱸ ᱢᱟ ᱛᱚᱵᱮ ᱦᱤᱡᱩᱜ ᱯᱮ

ᱦᱮᱸ ᱟᱨ ᱟᱞᱮ ᱦᱚᱸ ᱢᱚᱡᱽ ᱜᱮᱞᱮ ᱥᱟᱡᱟᱣ ᱥᱟᱯᱲᱟᱣ ᱠᱟᱛᱮᱫ ᱢᱚᱡᱽ ᱜᱮᱞᱮ ᱮᱱᱮᱡᱼᱟ ᱯᱟᱹᱧᱪᱤ ᱯᱟᱱᱦᱟᱲ ᱠᱞᱮ ᱵᱟᱸᱫᱮ ᱠᱟᱜᱼᱟ ᱟᱨᱟᱜ ᱯᱟᱹᱧᱪᱤ ᱯᱟᱨᱦᱟᱲ